ᱟᱵᱚ ᱥᱟᱱᱛᱟᱲ ᱠᱚ ᱨᱮᱱᱟᱜ ᱤᱥᱠᱩᱞ ᱵᱟᱹᱱᱩᱜᱼᱟ ᱮᱱᱮ ᱥᱮᱨᱮᱧ ᱞᱟᱹᱜᱤᱫ ᱠᱩᱥᱤ ᱨᱟᱹᱥᱠᱟᱹᱭ ᱞᱟᱹᱜᱤᱫ ᱡᱮ ᱵᱟᱦᱟ ᱥᱚᱦᱨᱟᱭ ᱫᱚᱝ ᱚᱱᱠᱟ ᱛᱚ ᱚᱱᱟᱛᱮ ᱜᱤᱫᱽᱨᱟᱹ ᱠᱚ ᱱᱤᱛᱳᱜ ᱫᱚ ᱚᱱᱠᱟ ᱡᱟᱭᱜᱟ ᱵᱟᱹᱱᱩᱜᱛᱮ ᱢᱟᱱᱮ ᱵᱟᱝ ᱠᱚ ᱮᱱᱮᱡ ᱥᱮᱨᱮᱧ ᱵᱟᱝ ᱠᱚ ᱵᱟᱲᱟᱭ ᱦᱚᱪᱚ ᱫᱟᱲᱮᱭᱟᱜ ᱠᱟᱱᱟ